ᱤᱧᱤᱡ ᱢᱤᱫᱴᱟᱱ ᱢᱟᱪᱮᱫ ᱮ ᱛᱟᱦᱮᱸ ᱠᱟᱱᱟ ᱥᱤᱨᱤᱧ ᱢᱟᱪᱮᱫ ᱩᱱᱤᱫᱚ ᱟᱹᱰᱤ ᱱᱟᱯᱟᱭ ᱛᱮ ᱤᱧ ᱥᱟᱱᱟᱢ ᱞᱮᱠᱟᱱᱟᱜ ᱥᱮᱨᱮᱧᱮ ᱥᱮᱬᱟᱣᱟᱹᱧ ᱠᱟᱱ ᱛᱟᱦᱮᱱ ᱩᱱᱤᱫᱚ ᱟᱡ ᱡᱮᱢᱚᱱᱮ ᱥᱮᱨᱮᱧᱟ ᱛᱮᱢᱚᱱ ᱜᱮ ᱤᱧ ᱦᱚᱭ ᱥᱮᱨᱮᱧ ᱦᱚᱪᱚᱧᱟ ᱡᱮᱢᱚᱱ ᱟᱭᱟᱜ ᱡᱮᱢᱚᱱ ᱨᱟᱦᱟ ᱟᱲᱟᱝ ᱛᱟᱭ ᱛᱮᱢᱚᱱ ᱜᱮ ᱤᱧᱦᱚᱭ ᱟᱲᱟᱝ ᱦᱚᱪᱚᱧᱟ ᱢᱮᱱᱟᱭ ᱡᱮ ᱤᱧ ᱡᱮᱢᱚᱱᱤᱧ ᱟᱲᱟᱝᱟ ᱚᱱᱠᱟ ᱜᱮ ᱟᱢᱦᱚᱸ ᱟᱲᱟᱝ ᱢᱮ ᱤᱱᱟᱹ ᱠᱷᱟᱱ ᱵᱷᱟᱜᱮ ᱴᱷᱤᱠᱛᱮ ᱟᱢ ᱥᱮᱨᱮᱧ ᱮᱢ ᱥᱮᱬᱟ ᱫᱟᱲᱮᱭᱟᱜᱼᱟ ᱟᱨ ᱩᱱᱤᱭᱟᱜ ᱧᱩᱛᱩᱢ ᱫᱚ ᱦᱩᱭᱩᱜ ᱠᱟᱱᱟ ᱨᱩᱵᱤᱞᱳᱪᱚᱱ ᱢᱩᱨᱢᱩ ᱩᱱᱤᱫᱚ ᱟᱹᱰᱤ ᱱᱟᱯᱟᱭ ᱢᱟᱪᱮᱫᱼᱮ ᱛᱟᱦᱮᱸ ᱠᱟᱱᱟ ᱥᱟᱱᱟᱢ ᱞᱮᱠᱟᱱᱟᱜ ᱥᱮᱨᱮᱧ ᱜᱮᱭ ᱥᱮᱬᱟ ᱟᱹᱧᱟᱹ ᱟᱨ ᱤᱧᱫᱚ ᱩᱱᱤ ᱟᱹᱰᱤ ᱱᱟᱯᱟᱭ ᱛᱤᱧ ᱧᱮᱞᱮᱭᱟ ᱪᱮᱫᱟᱜ ᱥᱮ ᱩᱱᱤᱫᱚ ᱤᱧ ᱟᱹᱰᱤ ᱡᱚᱛᱚᱱ ᱛᱮ ᱥᱮᱨᱮᱧ ᱠᱚᱭ ᱞᱟᱹᱭ ᱤᱧᱟᱹ ᱥᱮᱭ ᱥᱮᱨᱮᱧ ᱦᱚᱪᱚᱧᱟ ᱟᱨᱮ ᱢᱤᱛᱟᱹᱧᱟ ᱟᱢ ᱟᱞᱚᱢ ᱪᱟᱲᱚᱜᱼᱟ ᱱᱟᱯᱟᱭ ᱛᱮ ᱥᱮᱨᱮᱧ ᱥᱮᱬᱟᱭ ᱢᱮ ᱚᱱᱟ ᱛᱮ ᱤᱧᱦᱚᱸ ᱟᱡ ᱡᱮᱢᱚᱱᱮ ᱞᱟᱹᱭᱟᱹᱧᱟ ᱛᱮᱢᱚᱱ ᱜᱮ ᱤᱧ ᱥᱮᱨᱮᱧ ᱤᱧ ᱥᱮᱬᱟᱭᱟ